ᱱᱤᱭᱟᱹ ᱞᱚᱠᱰᱟᱣᱩᱱ ᱥᱚᱢᱚᱭ ᱨᱮ ᱡᱚᱠᱷᱚᱱ ᱵᱟᱨᱦᱮᱛᱮ ᱵᱟᱠᱚ ᱩᱰᱩᱠ ᱦᱚᱪᱚᱣᱟᱜ ᱠᱟᱱ ᱛᱟᱦᱮᱸᱱᱟ ᱛᱚᱠᱷᱚᱱ ᱟᱹᱰᱤ ᱟᱸᱴ ᱡᱟᱦᱟᱸᱱᱟᱜ ᱡᱚᱢᱨᱮᱭᱟᱜ ᱤᱪᱪᱷᱟ ᱛᱟᱦᱮᱸ ᱠᱟᱱᱟ ᱡᱮᱢᱚᱱ ᱫᱚᱠᱟᱱ ᱨᱮ ᱟᱭᱢᱟ ᱨᱚᱠᱚᱢ ᱦᱟᱱᱟ ᱱᱤᱭᱟᱹᱠᱚ ᱤᱥᱤᱱᱟ ᱛᱚ ᱡᱚᱢ ᱨᱮᱭᱟᱜ ᱩᱱᱟᱹᱜ ᱫᱤᱱ ᱵᱟᱠᱚ ᱩᱰᱩᱠ ᱦᱚᱪᱚᱣᱟᱜ ᱠᱟᱱ ᱛᱟᱦᱮᱸᱱᱟ ᱛᱚᱠᱷᱚᱱ ᱟᱞᱮᱫᱚ ᱪᱮᱫ ᱞᱮ ᱪᱮᱠᱟᱭᱮᱫ ᱛᱟᱦᱮᱸᱫᱼᱟ ᱚᱲᱟᱜ ᱠᱚᱨᱮᱱ ᱥᱤᱢ ᱜᱮᱰᱮ ᱠᱚᱠᱚ ᱛᱟᱦᱮᱸ ᱠᱟᱱᱟ ᱛᱚᱠᱷᱚᱱ ᱩᱱᱠᱩ ᱞᱟᱹᱜᱤᱫ ᱟᱞᱮ ᱞᱮ ᱜᱚᱡᱮᱫ ᱠᱚ ᱛᱟᱦᱮᱸᱱᱟ ᱟᱨ ᱩᱛᱩ ᱠᱟᱛᱮᱫ ᱞᱮ ᱡᱚᱢᱮᱫ ᱠᱚ ᱛᱟᱦᱮᱸᱫᱼᱟ ᱟᱨᱚ ᱚᱱᱟ ᱯᱚᱨᱮᱫᱚ ᱱᱚᱣᱟ ᱟᱞᱮ ᱵᱟᱲᱜᱮ ᱨᱮ ᱢᱟᱴᱷ ᱠᱚᱨᱮ ᱟᱲᱟᱜ ᱥᱤᱫ ᱠᱚᱞᱮ ᱪᱟᱞᱟᱜ ᱠᱟᱱ ᱛᱟᱦᱮᱸᱱᱟ ᱟᱨ ᱟᱲᱟᱜ ᱠᱚᱞᱮ ᱩᱛᱩ ᱵᱟᱲᱟᱭᱮᱫ ᱛᱟᱦᱮᱸᱫᱼᱟ